ᱦᱮᱸ ᱚ ᱤᱧ ᱜᱮ ᱥᱤᱭᱟᱹᱞᱟ ᱨᱮᱱ ᱛᱟᱨᱚᱱ ᱥᱚᱨᱮᱱ ᱜᱚᱝᱠᱮ ᱟᱵᱤᱱ ᱵᱟᱞᱤᱧ ᱵᱩᱡ ᱴᱷᱤᱠ ᱞᱮᱫ ᱵᱮᱱᱟ ᱚ ᱚ ᱦᱮᱸ ᱴᱷᱤᱠᱜᱮᱭᱟ ᱜᱚᱝᱠᱮ ᱞᱟᱹᱭ ᱵᱮᱱ ᱦᱮᱸ ᱪᱟᱥᱵᱟᱥ ᱜᱮᱭᱟᱞᱤᱧ ᱦᱩᱲᱩ ᱠᱚᱜᱮ ᱪᱟᱥ ᱦᱩᱭᱩᱜᱼᱟ ᱦᱮᱸ ᱦᱮᱸ ᱦᱩᱲᱩ ᱜᱤ ᱵᱚᱨᱥᱟ ᱫᱤᱱ ᱦᱚᱸᱜᱼᱚᱭ ᱦᱩᱲᱩ ᱦᱟᱸᱜ ᱨᱚᱦᱚᱭ ᱦᱩᱭᱩᱜᱼᱟ ᱚᱱᱟ ᱞᱟᱹᱜᱤᱫ ᱛᱮ ᱜᱟᱹᱪᱷᱤ ᱠᱚ ᱮᱨ ᱦᱩᱭ ᱠᱟᱱᱟ ᱟᱵᱟᱨ ᱦᱩᱲᱩ ᱨᱚᱦᱚᱭ ᱯᱚᱨ ᱛᱟᱨᱯᱚᱨ ᱟᱞᱩ ᱪᱟᱥ ᱦᱩᱭᱩᱜᱼᱟ ᱵᱚᱨᱥᱟ ᱨᱮ ᱦᱚᱸᱜᱼᱚᱭ ᱪᱷᱚᱛᱨᱤᱥ ᱥᱚᱨᱱᱚ ᱚᱱᱟ ᱦᱮᱸ ᱦᱮᱸ ᱚᱱᱟᱜᱤ ᱚ ᱦᱮᱸ ᱦᱮᱸ

ᱯᱷᱚᱞᱚᱱ ᱠᱚ ᱵᱚᱞᱛᱮ ᱦᱩᱭ ᱫᱚ ᱟᱨ ᱪᱮᱫ ᱮᱢ ᱞᱟᱹᱭᱟ ᱮᱵᱟᱨ ᱟᱞᱮ ᱫᱚ ᱤᱱᱠᱟᱱ ᱜᱮᱛᱟᱞᱮᱭᱟ ᱴᱷᱤᱠᱼᱴᱷᱟᱠ ᱥᱚᱢᱚᱭ ᱢᱚᱛᱚ ᱵᱟᱞᱮ ᱮᱢ ᱫᱟᱲᱮᱭᱟᱜ ᱠᱟᱱᱟ ᱡᱮᱭᱥᱮ ᱠᱤ ᱵᱤᱥᱼᱡᱚᱨᱟ ᱟᱫᱚ ᱡᱮᱢᱚᱱ ᱟᱨᱠᱤ ᱡᱚᱢ ᱧᱟᱢ ᱫᱟᱭ ᱦᱩᱲᱩ ᱨᱮ ᱤᱱᱠᱟ ᱜᱮ ᱯᱷᱚᱞᱚᱱ ᱦᱚᱸ ᱦᱩᱭᱩᱜ ᱠᱟᱱᱟ ᱡᱮᱭᱥᱮ ᱠᱤ ᱡᱮᱞᱮᱠᱟ ᱴᱷᱤᱠᱼᱴᱷᱟᱠ ᱥᱚᱢᱚᱭᱼᱥᱚᱢᱚᱭ ᱞᱮ ᱮᱢᱟᱜᱼᱟ ᱨᱟᱱ ᱠᱚ ᱛᱟᱵᱮ ᱛᱚ ᱢᱚᱸᱡ ᱛᱟᱫᱚ ᱦᱩᱭᱩᱜᱼᱟ ᱟᱫᱚ ᱚᱥᱩᱵᱤᱫᱷᱟ ᱫᱚ ᱦᱚᱸᱜᱼᱚᱭ ᱡᱮ ᱦᱚᱸᱜᱼᱚᱭ ᱱᱚᱝᱠᱟ ᱴᱷᱤᱠᱼᱴᱷᱟᱠ ᱪᱟᱥ ᱜᱮᱛᱚ ᱵᱟᱞᱮ ᱪᱟᱥ ᱫᱟᱲᱮᱭᱟᱜ ᱠᱟᱱᱟ ᱡᱮᱭᱥᱮ ᱯᱚᱭᱥᱟ ᱠᱚ ᱞᱮ ᱚᱵᱷᱟᱵ ᱜᱮᱭᱟ ᱟᱹᱰᱤ ᱟᱸᱴ ᱥᱩᱡᱳᱜᱽ ᱥᱩᱵᱤᱫᱷᱟ ᱠᱚ ᱴᱷᱤᱠᱼᱴᱷᱟᱠ ᱦᱚᱸ ᱵᱟᱞᱮ ᱧᱟᱢᱮᱫᱟ ᱥᱚᱨᱠᱟᱨ ᱛᱚᱨᱚᱯᱷ ᱠᱷᱚᱡ ᱚᱱᱟᱠᱚ ᱦᱮᱸ ᱫᱟᱜ ᱠᱚ ᱴᱷᱤᱠ ᱜᱮᱭᱟ ᱵᱚᱞᱛᱮ ᱥᱟᱵᱢᱟᱨᱥᱟᱞ ᱠᱚᱦᱚᱸ ᱥᱮᱨᱚᱠᱚᱢ ᱵᱟᱱᱩᱜ ᱠᱟᱫᱟ ᱢᱟᱱᱮ ᱠᱷᱚᱨᱟ ᱧᱚᱜ ᱜᱮᱭᱟ ᱟᱨ ᱵᱚᱨᱥᱟ ᱦᱚᱸ ᱴᱷᱤᱠᱼᱴᱷᱟᱠ ᱵᱟᱭ ᱵᱚᱨᱥᱟ ᱞᱮᱠᱷᱟᱱ ᱪᱟᱥ ᱦᱚᱸ ᱴᱷᱤᱠᱼᱴᱷᱟᱠ ᱵᱟᱝ ᱦᱩᱭᱩᱜᱼᱟ ᱟᱨ ᱠᱷᱚᱨᱟ ᱨᱮᱢᱟ ᱮᱠᱟᱞᱛᱮ ᱪᱟᱥ ᱜᱮ ᱵᱟᱝ ᱦᱩᱭᱩᱜ ᱦᱮᱸ ᱦᱮᱸ ᱟᱫᱚ ᱦᱮᱸ ᱥᱩᱡᱳᱜᱽ ᱥᱩᱵᱤᱛᱟ ᱚᱱᱟ ᱜᱮᱛᱚ ᱥᱩᱡᱳᱜᱽ ᱥᱩᱵᱤᱛᱟ ᱢᱮᱱᱟᱜ ᱟᱠᱟᱫᱟ ᱥᱮ ᱵᱟᱱᱩᱜ ᱟᱠᱟᱫᱟ ᱚᱱᱟ ᱦᱚᱸ ᱴᱷᱤᱠᱼᱴᱷᱟᱠ ᱵᱟᱞᱮ ᱵᱟᱲᱟᱭᱟᱠᱟᱫᱟ ᱮᱵᱟᱨ ᱵᱟᱞᱮ ᱵᱟᱲᱟᱭ ᱛᱮᱜᱤ ᱥᱩᱡᱳᱜᱽ ᱥᱩᱵᱤᱛᱟ ᱢᱟ ᱵᱟᱞᱮ ᱧᱟᱢᱮᱫ ᱠᱟᱱ ᱦᱮᱸ ᱢᱮᱱᱟᱜ ᱢᱟ ᱢᱮᱱᱟᱜ ᱠᱚᱜᱮ ᱥᱩᱫᱩ ᱠᱚ ᱢᱮᱱᱟ ᱢᱮᱛᱟ ᱢᱟᱞᱮ ᱢᱮᱛᱟ ᱠᱚᱜᱮ ᱱᱚᱝᱠᱟ ᱪᱟᱥ ᱵᱟᱠᱷᱨᱟ ᱛᱮ ᱛᱷᱚᱲᱟ ᱥᱤᱨᱠᱟᱨᱤ ᱛᱚᱨᱚᱯᱷ ᱠᱷᱚᱡ ᱮᱢ ᱯᱮ ᱥᱮ ᱯᱚᱧᱪᱟᱭᱮᱛ ᱛᱚᱨᱚᱯᱷ ᱠᱷᱚᱡ ᱢᱮᱱ ᱢᱟᱞᱮ ᱢᱮᱛᱟ ᱠᱚ ᱥᱩᱫᱩ ᱠᱚ ᱢᱮᱱᱟ ᱦᱮᱸ ᱠᱚᱨᱮ ᱫᱤᱵᱚ ᱠᱚᱨᱮ ᱫᱤᱵᱚ ᱟᱨ ᱵᱟᱠᱚ ᱠᱚᱨᱟᱣ ᱜᱮᱭᱟ ᱚ ᱵᱤᱱᱟᱹ ᱯᱚ ᱭᱥᱟ ᱛᱮ ᱚ ᱚ ᱟᱫᱚ ᱟᱞᱮ ᱢᱟ ᱮᱱᱛᱮᱫ ᱦᱩᱸ ᱛᱟᱞᱦᱮ ᱦᱩᱸ ᱢᱮᱱᱟᱜᱼᱟ ᱟᱫᱚ ᱟᱞᱮ ᱫᱚ ᱴᱷᱤᱠᱼᱴᱷᱟᱠ ᱫᱚ ᱵᱟᱞᱮ ᱵᱟᱲᱟᱭᱟᱛᱚ ᱪᱮᱫᱞᱮᱠᱟ ᱚᱠᱟ ᱠᱚᱨᱮ ᱪᱟᱞᱟᱜ ᱦᱩᱭᱩᱜᱼᱟ ᱮᱵᱟᱨ ᱟᱞᱮ ᱫᱚ ᱢᱤᱫᱴᱮᱡ ᱜᱮᱞᱮ ᱧᱮᱞ ᱴᱷᱤᱠ ᱠᱟᱫ ᱠᱚᱣᱟ ᱟᱞᱮ ᱯᱚᱧᱪᱟᱭᱮᱛ ᱨᱮ ᱡᱟᱦᱟᱸᱭ ᱯᱟᱴᱤ ᱢᱮᱢᱵᱟᱨ ᱢᱮᱱᱟᱜ ᱠᱚᱣᱟ ᱤᱱᱠᱩ ᱠᱚ ᱫᱟᱨᱟᱭ ᱛᱮᱜᱮ ᱟᱫᱚ ᱤᱱᱠᱩ ᱦᱚᱸ ᱴᱷᱤᱠᱼᱴᱷᱟᱠ ᱢᱟᱱᱮ ᱥᱩᱫᱩ ᱠᱚ ᱢᱮᱟ ᱠᱚᱨᱮ ᱫᱤᱵᱚ ᱮᱵᱟᱨ ᱩᱱᱟᱹᱜ ᱥᱩᱡᱳᱜᱽ ᱥᱩᱵᱤᱫᱟ ᱢᱮᱱᱟᱜ ᱠᱟᱫᱟ ᱟᱫᱚ ᱟᱞᱮ ᱦᱚᱸ ᱵᱟᱲᱟᱭ ᱵᱟᱱᱩᱜ ᱠᱟᱫᱟ ᱮᱵᱟᱨ ᱟᱞᱮ ᱢᱟ ᱥᱚᱵᱥᱚᱢᱚᱭ ᱢᱟᱴᱷ ᱥᱮᱛᱟᱜ ᱦᱚᱸ ᱟᱨ ᱟᱭᱩᱵ ᱦᱚᱸ ᱢᱟᱴᱷ

ᱦᱩᱸ

ᱦᱮᱸ ᱚᱱᱟᱠᱚ ᱚᱱᱟᱠᱚᱦᱚᱸᱞᱮ ᱞᱟᱜᱟᱣ ᱵᱟᱲᱟᱣᱜᱮᱭᱟ ᱟᱫᱚ ᱪᱮᱫᱠᱮ ᱞᱟᱹᱭᱟ ᱥᱮᱨᱚᱠᱚᱢ ᱫᱚ ᱢᱟᱱᱮ ᱡᱚᱛᱚ ᱦᱚᱲ ᱫᱚ ᱵᱟᱠᱚ ᱞᱟᱜᱟᱣ ᱜᱮᱭᱟ ᱚᱱᱮ ᱚᱱᱟ ᱟᱨᱛᱷᱤᱨᱠ ᱟᱱᱟᱴ ᱠᱷᱟᱹᱛᱤᱨ ᱜᱤ ᱵᱚᱞᱮ ᱦᱩᱸ ᱵᱤᱥᱮᱥ ᱠᱚᱨᱮ ᱫᱚ ᱟᱞᱩ ᱪᱟᱥ ᱟᱨ ᱦᱩᱲᱩ ᱪᱟᱥ ᱚᱱᱟᱠᱤᱱ ᱜᱮ ᱟᱹᱰᱤ ᱫᱚ ᱠᱚᱨᱟᱣ ᱦᱩᱭᱩᱜ ᱠᱟᱱ ᱜᱮᱭᱟ ᱟᱫᱚ

ᱚ ᱡᱚᱛᱚ ᱠᱤᱪᱷᱩ

ᱡᱚᱛᱚ ᱡᱚᱛᱚ ᱡᱚᱛᱚ ᱨᱮᱱᱟᱜ ᱜᱮ ᱥᱩᱡᱳᱜᱽ ᱥᱩᱵᱤᱫᱷᱟ ᱢᱮᱱᱟᱜ ᱠᱟᱫᱟ ᱩᱸ ᱴᱷᱤᱠᱜᱮᱭᱟ ᱜᱚᱝᱠᱮ ᱢᱮᱱᱫᱟᱹᱧ ᱛᱟᱞᱦᱮ ᱟᱯᱮ ᱛᱚᱨᱚᱯᱷ ᱠᱷᱚᱡ ᱜᱮ ᱚᱱᱟᱠᱚ ᱵᱮᱵᱚᱥᱛᱷᱟ ᱞᱮᱠᱷᱟᱡ ᱫᱚ ᱪᱮᱫᱞᱮᱠᱟ ᱦᱩᱭᱩᱜᱼᱟ ᱢᱚᱸᱡ ᱜᱮ ᱥᱮ ᱚ ᱟᱪᱪᱷᱟ ᱛᱟᱞᱦᱮ ᱟᱪᱪᱷᱟ ᱟᱯᱮᱭᱟᱜ ᱚᱯᱷᱤᱨ ᱨᱮ ᱪᱟᱞᱟᱣ ᱠᱟᱛᱮ ᱡᱚᱛᱚ ᱠᱤᱪᱷᱩ ᱦᱩᱸ ᱴᱷᱤᱠ ᱜᱮᱭᱟ ᱛᱟᱞᱦᱮ